ᱦᱮᱸ ᱤᱧᱫᱚ ᱴᱷᱤᱠᱟᱹᱵᱤᱴᱟᱹ ᱠᱷᱚᱱ ᱵᱳᱭᱫᱚᱱᱟᱛᱷ ᱦᱮᱢᱵᱨᱚᱢ ᱤᱧ ᱨᱚᱲ ᱮᱫᱟ ᱟᱨ ᱟᱢᱟᱜ ᱚᱴᱳ ᱜᱟᱹᱰᱤ ᱨᱤᱡᱟᱨᱵᱷᱼᱟ ᱵᱟᱠᱷᱨᱟᱛᱮ ᱟᱢᱟᱜ ᱱᱚᱣᱟ ᱜᱟᱹᱰᱤ ᱤᱧ ᱛᱮᱦᱤᱧ ᱥᱟᱹᱜᱤᱧ ᱧᱚᱜ ᱤᱧ ᱤᱫᱤᱧ ᱨᱮᱱᱟᱜ ᱜᱳᱴᱟ ᱢᱮᱱᱟᱜᱼᱟ ᱢᱟᱱᱮ ᱦᱟᱱᱛᱮ ᱜᱮᱞ ᱦᱚᱲ ᱜᱟᱱ ᱫᱮᱡ ᱠᱟᱛᱮᱫ ᱞᱮ ᱪᱟᱞᱟᱜᱼᱟ ᱫᱤᱱᱟᱡᱽᱯᱩᱨ ᱛᱳ ᱥᱟᱹᱜᱤᱧ ᱰᱤᱥᱴᱮᱱᱥ ᱟᱢᱟᱜ ᱜᱟᱹᱰᱤ ᱪᱮᱫ ᱞᱮᱠᱟ ᱥᱟᱹᱨᱤ ᱱᱮᱥ ᱵᱷᱟᱹᱜᱤ ᱴᱟᱱᱟᱣ ᱫᱟᱲᱮ ᱟᱠᱚᱣᱟ ᱥᱮ ᱵᱟᱝ ᱵᱟᱹᱲᱛᱤ ᱦᱚᱲ ᱟᱨ ᱠᱟᱹᱣᱰᱤ ᱛᱤᱱᱟᱹᱜ ᱜᱟᱱ ᱜᱚᱱᱚᱝ ᱱᱚᱣᱟ ᱵᱟᱲᱟᱭ ᱦᱚᱪᱚ ᱠᱟᱛᱮᱫ ᱜᱟᱹᱰᱤ ᱞᱚᱜᱚᱱ ᱵᱷᱮᱡᱟ ᱜᱚᱫ ᱠᱟᱜ ᱢᱮ